ᱦᱟᱭ ᱥᱟᱱᱟᱢ ᱠᱚ ᱡᱚᱦᱟᱨ ᱤᱧ ᱜᱮ ᱥᱚᱧᱡᱚᱞᱤ ᱴᱩᱰᱩ ᱛᱮᱦᱮᱧ ᱤᱧ ᱟᱯᱮ ᱠᱚ ᱛᱟᱞᱟ ᱨᱤᱧ ᱦᱮᱡᱽ ᱟᱠᱟᱱᱟ ᱟᱨ ᱛᱮᱦᱮᱧ ᱤᱧ ᱱᱚᱸᱰᱮ ᱜᱚᱵᱚᱨᱫᱷᱚᱱ ᱤᱥᱠᱩᱞᱤᱧ ᱦᱮᱡᱽ ᱟᱠᱟᱱᱟ ᱡᱟᱦᱟᱸ ᱡᱮ ᱟᱯᱮ ᱯᱮ ᱧᱮᱞ ᱫᱟᱲᱮᱭᱟᱜᱼᱟ ᱱᱚᱜᱼᱚ ᱱᱚᱣᱟ ᱠᱟᱱᱟ ᱱᱚᱸᱰᱮᱱᱟᱜ ᱥᱠᱩᱞ ᱢᱳᱰᱮᱞ ᱥᱠᱩᱞ ᱠᱟᱱᱟ ᱱᱚᱛᱮ ᱫᱚ ᱠᱞᱟᱥ ᱨᱩᱢ ᱢᱮᱱᱟᱜᱼᱟ ᱟᱨ ᱱᱚᱣᱟ ᱥᱟᱦᱟ ᱫᱚ ᱠᱷᱮᱹᱞ ᱜᱨᱟᱣᱩᱱᱴ ᱢᱮᱱᱟᱜᱼᱟ ᱯᱷᱩᱴᱵᱚᱞ ᱠᱷᱮᱹᱞ ᱞᱟᱹᱜᱤᱫ ᱟᱨ ᱱᱚᱝᱠᱟ ᱛᱮᱫᱚ ᱫᱟᱨᱮ ᱠᱚᱠᱚ ᱨᱚᱦᱚᱭᱟᱠᱟᱫᱼᱟ ᱟᱨ ᱥᱠᱩᱞ ᱨᱮᱱᱟᱜ ᱥᱟᱢᱟᱝ ᱯᱟᱥᱴᱟ ᱨᱮ ᱱᱚᱸᱰᱮ ᱫᱟᱠᱟ ᱤᱥᱤᱱ ᱚᱲᱟᱜ ᱢᱮᱱᱟᱜᱼᱟ ᱡᱟᱦᱟᱸ ᱡᱮ ᱱᱚᱸᱰᱮ ᱜᱤᱫᱽᱨᱟᱹ ᱠᱚ ᱞᱟᱹᱜᱤᱫ ᱫᱟᱠᱟ ᱤᱥᱤᱱᱚᱜᱼᱟ ᱟᱨ ᱱᱚᱝᱠᱟ ᱛᱮ ᱢᱮᱱᱟᱜᱼᱟ ᱱᱚᱸᱰᱮ ᱠᱷᱚᱱ ᱜᱤᱫᱽᱨᱟᱹ ᱫᱟᱜ ᱠᱚᱠᱚ ᱧᱩᱭᱟ ᱟᱹᱰᱤ ᱧᱮᱞ ᱡᱚᱝ ᱞᱮᱠᱟ ᱟᱹᱰᱤ ᱥᱮᱬᱟᱼᱥᱮᱬᱟ ᱫᱟᱨᱮ ᱠᱚ ᱢᱮᱱᱟᱜᱼᱟ ᱚᱱᱟ ᱫᱟᱨᱮ ᱞᱟᱛᱟᱨ ᱠᱚᱨᱮ ᱡᱩᱲᱩᱵᱽ ᱡᱚᱝ ᱟᱹᱰᱤ ᱱᱟᱯᱟᱭ ᱵᱩᱡᱷᱟᱹᱜ ᱠᱟᱱᱟ ᱱᱚᱛᱮ ᱯᱮ ᱧᱮᱞ ᱫᱟᱲᱮᱭᱟᱜᱼᱟ ᱱᱚᱣᱟ ᱥᱟᱦᱟ ᱨᱮ ᱟᱨ ᱚᱱᱠᱟ ᱛᱮᱫᱚ ᱵᱟᱦᱟ ᱠᱚᱠᱚ ᱨᱚᱦᱚᱭᱟᱠᱟᱫᱼᱟ ᱜᱤᱫᱽᱨᱟᱹ ᱱᱚᱝᱠᱟ ᱛᱮᱫᱚ ᱵᱟᱦᱟ ᱫᱟᱨᱮ ᱠᱚ ᱢᱮᱱᱟᱜᱼᱟ ᱛᱟᱠᱚ ᱵᱟᱦᱟ ᱠᱚ ᱟᱹᱰᱤ ᱪᱚᱨᱚᱠ ᱜᱮ ᱧᱮᱞᱚᱜ ᱠᱟᱱᱟ ᱟᱹᱰᱤ ᱱᱟᱯᱟᱭ ᱠᱚ ᱥᱟᱡᱟᱣᱟᱠᱟᱫᱼᱟ ᱥᱠᱩᱞ ᱤᱧᱤᱧ ᱟᱥᱟᱭᱮᱫᱼᱟ ᱠᱤ ᱟᱞᱮᱭᱟᱜ ᱡᱚᱛᱚ ᱜᱮ ᱟᱹᱰᱤ ᱵᱮᱥ ᱯᱮ ᱧᱮᱞ ᱧᱟᱢᱮᱫᱼᱟ ᱤᱧ ᱡᱟᱦᱟᱸ ᱞᱮᱠᱟᱧ ᱟᱹᱭᱠᱟᱹᱣᱮᱫᱼᱟ ᱟᱯᱮ ᱦᱚᱸ ᱚᱱᱠᱟ ᱜᱮ ᱠᱩᱥᱤ ᱯᱮ ᱟᱹᱭᱠᱟᱹᱣᱮᱫᱼᱟ ᱯᱟᱞᱮᱫ ᱟᱨ ᱠᱟᱺᱪᱼᱠᱟᱺᱪ ᱜᱤᱫᱽᱨᱟᱹ ᱠᱚ ᱢᱮᱱᱟᱜ ᱠᱚᱣᱟ ᱱᱚᱸᱰᱮ ᱱᱚᱸᱰᱮ ᱡᱚ ᱫᱟᱨᱮ ᱠᱚᱦᱚᱸ ᱢᱮᱱᱟᱜᱼᱟ ᱡᱚ ᱫᱟᱨᱮ ᱠᱚᱦᱚᱸ ᱱᱚᱜᱼᱚᱭ ᱱᱚᱛᱮ ᱯᱮ ᱧᱮᱞ ᱧᱟᱢ ᱫᱟᱲᱮᱭᱟᱜᱼᱟ ᱩᱞ ᱫᱟᱨᱮ ᱢᱮᱱᱟᱜᱼᱟ ᱟᱺᱡᱤᱨ ᱫᱟᱨᱮ ᱢᱮᱱᱟᱜᱼᱟ ᱟᱨ ᱵᱟᱦᱟ ᱫᱟᱨᱮ ᱠᱚᱢᱟ ᱢᱮᱱᱟᱜ ᱜᱮᱭᱟ ᱟᱹᱰᱤ ᱥᱟᱱᱛᱤ ᱡᱟᱭᱜᱟ ᱨᱮ ᱥᱠᱩᱞ ᱢᱮᱱᱟᱜᱼᱟ ᱪᱮᱬᱮ ᱠᱚᱣᱟᱜ ᱨᱟᱜ ᱠᱚᱯᱮ ᱟᱸᱡᱚᱢᱮᱫ ᱜᱮᱭᱟ ᱟᱨ ᱱᱟᱛᱮ ᱵᱟᱥ ᱤᱱᱟᱹᱜ ᱜᱤᱧ ᱞᱟᱹᱭᱮᱫᱼᱟ ᱡᱚᱛᱚ ᱠᱚ ᱡᱚᱦᱟᱨ